ᱤᱭᱩᱴᱩᱵᱽᱨᱮ ᱢᱤᱰᱤᱭᱟ ᱯᱞᱟᱴᱯᱷᱚᱨᱢᱜᱮ ᱚᱱᱠᱟᱱ ᱪᱤᱡᱽ ᱠᱟᱱᱟ ᱡᱮ ᱢᱚᱛᱞᱚᱵᱽ ᱠᱤ ᱡᱟᱦᱟᱸᱞᱮᱠᱟ ᱢᱤᱰᱤᱭᱟᱠᱚ ᱢᱤᱰᱤᱭᱟ ᱢᱮᱱ ᱜᱟᱱᱚᱜᱼᱟ ᱡᱮ ᱤᱭᱩᱴᱩᱵᱟᱨᱠᱚ ᱱᱩᱠᱩ ᱯᱷᱤᱨ ᱟᱛᱳ ᱫᱤᱥᱚᱢᱨᱮ ᱡᱟᱦᱟᱸᱞᱮᱠᱟ ᱡᱟᱦᱟᱱᱟᱜ ᱯᱨᱳᱜᱨᱟᱢᱠᱚ ᱯᱷᱤᱨ ᱚᱸᱰᱮ ᱪᱟᱞᱟᱜ ᱟᱠᱚ ᱯᱷᱤᱨ ᱚᱱᱮ ᱪᱟᱞᱟᱜ ᱟᱠᱚ ᱵᱷᱤᱛ ᱠᱚᱨᱮ ᱧᱮᱞᱟᱠᱚ ᱚᱠᱟᱞᱮᱠᱟ ᱵᱟᱦᱟᱠᱚ ᱵᱮᱱᱟᱣ ᱟᱠᱟᱫᱟ ᱠᱚ ᱵᱟᱦᱟ ᱪᱮᱫ ᱵᱟᱦᱟ ᱵᱟᱝᱠᱷᱟᱱ ᱢᱮᱱ ᱜᱟᱱᱚᱜᱼᱟ ᱡᱟᱦᱟᱸ ᱞᱮᱠᱟ ᱚᱸᱰᱮ ᱦᱟᱛᱤᱠᱚ ᱥᱟᱫᱚᱢᱠᱚ ᱮᱢᱟᱱᱠᱚ ᱟᱭᱢᱟᱠᱚ ᱛᱟᱹᱨᱩᱵᱠᱚ ᱪᱮᱫ ᱮᱢᱚᱱ ᱵᱟᱱᱟᱠᱚ ᱩᱱᱠᱩᱠᱚ ᱵᱮᱱᱟᱣ ᱠᱟᱠᱚᱣᱟᱠᱚ ᱯᱷᱤᱨ ᱩᱱᱠᱚ ᱢᱤᱰᱤᱭᱟᱠᱚ ᱯᱷᱤᱨ ᱤᱭᱩᱴᱩᱵᱽᱨᱮ ᱟᱲᱟᱜᱟᱠᱚ ᱯᱷᱤᱨ ᱟᱵᱚ ᱧᱮᱞᱟᱵᱚᱱ ᱟᱛᱳ ᱫᱤᱥᱚᱢᱨᱮ ᱠᱤ ᱟᱢᱟᱜ ᱚᱲᱟᱜ ᱟᱢ ᱡᱩᱫᱤ ᱪᱤᱛᱨᱟᱹᱠᱚ ᱵᱟᱢ ᱵᱮᱱᱟᱣ ᱫᱟᱲᱮᱭᱟᱜ ᱠᱟᱱᱠᱷᱟᱡ ᱤᱭᱩᱴᱩᱵᱽ ᱢᱟᱫᱽᱫᱷᱚᱢᱛᱮ ᱦᱚᱸ ᱟᱢᱮᱢ ᱵᱮᱱᱟᱣ ᱫᱟᱲᱮᱭᱟᱜᱼᱟ ᱚᱱᱟ ᱤᱭᱩᱴᱩᱵᱽᱨᱮ ᱧᱮᱞᱼᱧᱮᱞ ᱠᱟᱛᱮᱫ ᱯᱮᱱᱥᱤᱞᱛᱮ ᱯᱮᱱᱛᱮ ᱟᱢ ᱡᱟᱦᱟᱱᱟᱜ ᱛᱮᱜᱮ ᱟᱢ ᱫᱟᱲᱮᱭᱟᱜᱼᱟᱢ ᱚᱱᱟᱛᱮᱢ ᱵᱮᱱᱟᱣ ᱫᱟᱲᱮᱭᱟᱜᱼᱟ ᱤᱭᱩᱴᱩᱵᱽᱨᱮ ᱧᱮᱞ ᱠᱟᱛᱮᱫ ᱟᱨ ᱢᱤᱰᱤᱭᱟᱠᱚᱦᱚᱸ ᱟᱹᱰᱤ ᱰᱷᱮᱨ ᱥᱟᱨᱦᱟᱣᱟᱭ ᱪᱤᱠᱟᱹᱛᱮ ᱩᱱᱠᱩᱠᱚ ᱟᱵᱚ ᱟᱛᱳ ᱫᱤᱥᱚᱢ ᱵᱷᱩᱨᱠᱚ ᱥᱮᱴᱮᱨᱟ ᱢᱤᱰᱤᱭᱟ ᱢᱮᱱ ᱜᱟᱱᱚᱜᱼᱟ ᱡᱮ ᱤᱭᱩᱴᱩᱵᱟᱨᱜᱮ ᱠᱚ ᱥᱮᱴᱮᱨᱟ ᱟᱨ ᱟᱵᱚ ᱚᱱᱟᱠᱚ ᱧᱮᱞ ᱠᱟᱛᱮᱫᱜᱮ ᱪᱤᱛᱛᱨᱚᱵᱚᱱ ᱵᱮᱱᱟᱣ ᱮᱫᱟ ᱚᱱᱟ ᱠᱟᱛᱮᱫᱜᱮ ᱟᱵᱚᱵᱚᱱ ᱥᱮᱪᱮᱫᱚᱜ ᱠᱟᱱᱟ ᱟᱨ ᱤᱭᱩᱴᱩᱵᱽ ᱚᱱᱠᱟᱱ ᱪᱤᱡᱽ ᱠᱟᱱᱟ ᱡᱮ ᱟᱢ ᱚᱲᱟᱜ ᱠᱷᱚᱱ ᱵᱚᱦᱩᱛ ᱠᱩᱪᱷ ᱡᱟᱦᱟᱱᱟᱜᱮᱢ ᱪᱤᱠᱟᱹ ᱫᱟᱲᱮᱭᱟᱜᱼᱟ ᱡᱮᱞᱮᱠᱟ ᱟᱢ ᱚᱲᱟᱜᱨᱮ ᱡᱟᱦᱟᱱᱟᱜ ᱵᱟᱢ ᱵᱮᱱᱟᱣ ᱫᱟᱲᱮᱭᱟᱜ ᱠᱟᱱᱟᱢ ᱤᱭᱩᱴᱩᱵᱽᱨᱮ ᱧᱮᱞᱮᱫ ᱟᱢ ᱯᱷᱤᱨ ᱚᱱᱟ ᱪᱤᱛᱟᱹᱨᱠᱚ ᱡᱮᱢᱚᱱ ᱵᱟᱹᱭᱼᱵᱟᱭᱛᱮ ᱛᱟᱱᱚᱢ ᱚᱱᱟᱦᱚᱸ ᱪᱤᱛᱨᱚᱦᱚᱸᱢ ᱵᱮᱱᱟᱣ ᱫᱟᱲᱮᱭᱟᱜᱼᱟ